ᱟᱵᱚ ᱯᱟᱹᱦᱤᱞ ᱯᱟᱹᱦᱤᱞ ᱢᱟ ᱥᱤᱢ ᱥᱩᱠᱨᱤ ᱜᱮᱰᱮᱹ ᱰᱟᱝᱨᱤ ᱢᱮᱨᱚᱢ ᱵᱷᱤᱰᱤ ᱡᱚᱛᱚ ᱠᱚᱜᱮ ᱵᱚᱱ ᱟᱹᱥᱩᱞ ᱛᱟᱦᱮᱸᱫ ᱟᱹᱥᱩᱞ ᱠᱚ ᱛᱟᱦᱮᱸᱫ ᱛᱳ ᱱᱚᱝᱠᱟ ᱱᱮᱛᱟᱨ ᱞᱮᱠᱟ ᱡᱟᱦᱟᱸ ᱟᱡᱟᱨ ᱵᱤᱢᱟᱨ ᱨᱳᱜᱽ ᱫᱚ ᱵᱟᱭ ᱛᱟᱦᱮᱸ ᱠᱟᱱ ᱛᱟᱦᱮᱸᱫ ᱥᱮᱫᱟᱭ ᱦᱟᱲᱟᱢ ᱦᱟᱯᱲᱟᱢ ᱠᱚᱫᱚ ᱟᱵᱚ ᱨᱮᱱ ᱛᱟᱞᱮ ᱨᱮᱦᱮᱫ ᱥᱮᱸᱫᱮᱛ ᱨᱟᱱ ᱠᱚᱜᱮ ᱛᱮᱠᱚ ᱢᱟᱱᱮ ᱯᱩᱴᱠᱟᱹ ᱨᱟᱱ ᱠᱚᱛᱮ ᱜᱮᱠᱚ ᱨᱟᱱ ᱵᱮᱹᱥ ᱞᱮᱠᱟ ᱡᱟᱦᱟᱸ ᱡᱤᱭᱟᱹᱞᱤ ᱠᱚᱠᱚ ᱛᱟᱦᱮᱱ ᱠᱟᱱ ᱛᱟᱦᱮᱸᱫ ᱟᱨ ᱧᱮᱞ ᱠᱚᱯᱮ ᱱᱮᱛᱟᱨ ᱟᱵᱚ ᱢᱟ ᱱᱟᱦᱟᱸᱜ ᱛᱚ ᱜᱟᱹᱰᱤ ᱢᱚᱴᱚᱨ ᱜᱮ ᱟᱠᱟᱱᱟ ᱡᱤᱭᱟᱹᱞᱤ ᱠᱚᱢᱟ ᱠᱚ ᱠᱚᱢ ᱟᱠᱟᱱᱟ ᱥᱤᱢ ᱦᱚᱸ ᱵᱟᱹᱱᱩᱜ ᱠᱚᱣᱟ ᱪᱮ ᱡᱮ ᱢᱮᱨᱚᱢ ᱟᱨ ᱰᱟᱝᱨᱤ ᱠᱚᱦᱚ ᱚᱱᱠᱟ ᱦᱚᱸᱠᱚ ᱠᱚᱢ ᱟᱠᱟᱱ ᱜᱮᱭᱟ ᱱᱤᱛᱚᱜ ᱫᱚ ᱵᱟᱡᱟᱨ ᱠᱚᱨᱮ ᱜᱮ ᱡᱟᱦᱟᱸ ᱵᱮᱥᱤ ᱢᱮᱱᱟᱜ ᱠᱚᱣᱟ ᱥᱩᱠᱨᱤ ᱢᱮᱨᱚᱢ ᱯᱷᱮᱨᱚᱢ ᱟᱨ ᱥᱤᱢ ᱯᱷᱟᱨᱟᱢ ᱜᱮᱰᱮ ᱯᱷᱟᱨᱟᱢ ᱡᱚᱛᱚ ᱠᱷᱚᱱ ᱦᱟᱸᱜ ᱵᱟᱡᱟᱨ ᱥᱮᱫ ᱨᱮᱜᱮ ᱵᱮᱥᱤ ᱛᱚ ᱚᱸᱰᱮ ᱫᱚ ᱩᱱᱠᱩ ᱫᱚ ᱩᱱᱠᱩ ᱠᱚᱢ ᱫᱤᱱ ᱨᱮ ᱵᱮᱥᱤ ᱦᱩᱭᱩᱜᱼᱟ ᱢᱮᱱᱛᱮ ᱢᱟᱨᱟᱝ ᱢᱟᱨᱟᱝ ᱪᱮᱫ ᱤᱭᱟᱹ ᱮᱱᱠᱷᱟᱱ ᱫᱚ ᱚᱱᱟ ᱠᱟᱛᱮᱫ ᱪᱮᱫ ᱚᱡᱽᱨᱟ ᱢᱚᱡᱽᱨᱟ ᱡᱟᱦᱟᱸ ᱠᱚᱨᱮ ᱠᱚ ᱫᱚᱦᱚ ᱠᱟᱠᱚᱣᱟ ᱟᱨ ᱯᱟᱹᱦᱤᱞ ᱫᱚ ᱯᱟᱹᱦᱤᱞ ᱦᱟᱲᱟᱢ ᱠᱚᱫᱚ ᱚᱱᱠᱟ ᱫᱚ ᱵᱟᱠᱚ ᱫᱚᱦᱚ ᱞᱮᱫ ᱠᱚᱣᱟ ᱱᱮᱛᱟᱨ ᱫᱚ ᱪᱮᱫ ᱡᱚᱢ ᱠᱚᱠᱚ ᱮᱢᱟ ᱠᱚ ᱠᱟᱱᱟ ᱛᱚ ᱠᱚᱢ ᱫᱤᱱᱨᱮ ᱯᱩᱭᱥᱟᱹ ᱛᱚ ᱦᱩᱭᱩᱜ ᱠᱟᱱᱟ ᱟᱨ ᱠᱚᱢ ᱫᱤᱱ ᱨᱮᱠᱚ ᱥᱮᱬᱟ ᱦᱚᱪᱚ ᱫᱟᱲᱮᱭᱟᱠᱚ ᱠᱟᱱᱟ ᱡᱚᱛᱚ ᱞᱮᱠᱟᱜᱮ ᱚᱱᱠᱟ ᱜᱮ ᱦᱮᱸ ᱯᱩᱨᱟᱹ ᱟᱹᱰᱤ ᱢᱤᱫ ᱫᱤᱱ ᱢᱟᱱᱮ ᱡᱚᱛᱚ ᱦᱚᱲ ᱰᱮᱹᱨ ᱠᱚ ᱥᱟᱵᱟ ᱢᱮᱱᱛᱮ ᱚᱱᱟ ᱦᱤᱥᱟᱹᱵ ᱛᱮ ᱨᱟᱱ ᱠᱚ ᱟᱵᱚ ᱢᱟ ᱩᱱᱟᱹᱜ ᱵᱟᱵᱚᱱ ᱵᱟᱲᱟᱭ ᱴᱷᱤᱠ ᱠᱟᱜᱼᱟ ᱛᱚ ᱚᱱᱮ ᱴᱤᱵᱷᱤ ᱠᱚᱨᱮ ᱯᱮ ᱧᱮᱞ ᱞᱮᱠᱷᱟᱱ ᱦᱟᱸᱜ ᱯᱮ ᱵᱟᱲᱟᱭ ᱫᱟᱲᱮᱭᱟᱜᱼᱟ ᱤᱱᱟᱹ ᱜᱮ ᱟᱹᱞᱤᱧ ᱫᱚᱞᱤᱧ ᱢᱮᱱᱮᱫᱼᱟ ᱛᱚ ᱱᱮᱛᱟᱨ ᱠᱚᱫᱚ ᱡᱟᱦᱟᱸ ᱯᱷᱟᱨᱚᱢ ᱮᱢᱟᱱ ᱠᱚ ᱧᱟᱢᱚᱜ ᱠᱟᱱ ᱩᱱᱠᱩ ᱠᱚᱫᱚ ᱠᱟᱹᱴᱤᱡ ᱡᱚᱢ ᱠᱷᱟᱨᱟᱯ ᱧᱚᱜ ᱜᱮ ᱟᱨ ᱥᱮᱫᱟᱭ ᱞᱮᱠᱟᱱ ᱥᱮᱫᱟᱭ ᱞᱮᱠᱟ ᱤᱭᱟᱹ ᱫᱚ ᱵᱟᱹᱱᱩᱜ ᱠᱚᱣᱟ ᱥᱮᱫᱟᱭ ᱠᱚ ᱡᱚᱢ ᱜᱚᱫ ᱨᱮᱦᱚ ᱚᱱᱠᱟ ᱵᱟᱭ ᱚᱥᱩᱵᱤᱫᱷᱟᱜᱼᱟ ᱱᱮᱛᱟᱨᱟᱜ ᱡᱚᱢ ᱠᱟᱫ ᱠᱷᱟᱱ ᱜᱮ ᱚᱥᱩᱵᱤᱫᱷᱟ ᱦᱩᱭᱩᱜ ᱞᱮᱠᱟ ᱞᱤᱧ ᱵᱩᱡᱷᱟᱹᱣᱟ